ᱮᱠᱥᱚ ᱟᱠᱚᱴ ᱟᱠᱟᱱ ᱠᱟᱹᱣᱰᱤ ᱵᱟᱨᱮᱛᱮ ᱞᱟᱹᱞᱤᱥ ᱢᱮ ᱦᱮᱞᱳ ᱟᱢ ᱢᱤᱫᱴᱟᱱ ᱮᱢ ᱚᱰᱟᱨ ᱟᱠᱟᱫᱟ ᱢᱮᱱᱠᱷᱟᱱ ᱠᱟᱹᱣᱰᱤ ᱮᱢ ᱦᱟᱹᱵᱤᱡ ᱟᱠᱟᱱᱟ ᱥᱮ ᱠᱤᱪᱷᱩ ᱮᱸᱴᱠᱮᱴᱚᱬᱮ ᱠᱷᱟᱹᱛᱤᱨ ᱵᱟᱝ ᱥᱤᱜᱤᱞ ᱟᱠᱟᱱ ᱞᱟᱹᱞᱤᱥ ᱞᱟᱹᱜᱤᱫ ᱟᱢ ᱥᱟᱞᱦᱟᱭ ᱞᱟᱹᱜᱤᱫ ᱟᱹᱠᱷᱨᱤᱧ ᱟᱹᱠᱷᱨᱤᱧᱤᱡ ᱥᱮ ᱯᱮᱢᱮᱱᱴ ᱜᱮᱴᱳᱭᱮ ᱥᱟᱶ ᱡᱳᱜᱟᱡᱳᱜᱽ ᱢᱮ